ᱤᱧ ᱡᱚᱛᱚ ᱠᱷᱚᱡ ᱤᱧ ᱠᱩᱤᱭᱟᱜᱼᱟ ᱠᱷᱮᱞ ᱫᱚ ᱦᱩᱭᱩᱜ ᱠᱟᱱᱟ ᱯᱷᱩᱴᱵᱚᱞ ᱠᱟᱨᱚᱱ ᱯᱷᱩᱴᱵᱚᱞ ᱜᱟᱛᱮ ᱞᱮᱱᱠᱷᱟᱱ ᱟᱢᱟᱜ ᱡᱚᱛᱚ ᱥᱚᱨᱤᱨᱨᱮ ᱮᱠᱥᱮᱥᱟᱭᱤᱡ ᱦᱩᱭᱩᱜ ᱛᱟᱢᱟ ᱟᱨ ᱯᱷᱩᱴᱵᱚᱞ ᱜᱟᱛᱮ ᱞᱮᱱᱠᱷᱟᱱ ᱫᱤᱢᱟᱠ ᱦᱚᱸ ᱛᱮᱡ ᱦᱩᱭᱩᱜ ᱛᱟᱢᱟ ᱚᱱᱟ ᱠᱷᱟᱹᱛᱤᱨ ᱛᱮ ᱤᱧᱤᱧ ᱢᱚᱱᱮᱭᱟ ᱯᱷᱩᱴᱵᱚᱞ ᱜᱟᱛᱮ ᱞᱮᱱᱠᱷᱟᱱ ᱫᱚ ᱥᱚᱨᱤᱨ ᱫᱚ ᱮᱠᱴᱩ ᱵᱷᱟᱹᱜᱤᱛᱟᱸᱦᱮᱱ ᱛᱟᱢᱟ ᱟᱨ ᱯᱷᱩᱴᱵᱚᱞ ᱜᱟᱛᱮ ᱫᱚ ᱤᱧ ᱫᱚ ᱠᱟᱹᱴᱤᱡ ᱠᱷᱚᱱᱜᱮ ᱥᱚᱠᱷ ᱠᱟᱱᱟ ᱟᱨ ᱯᱷᱩᱴᱵᱚᱞ ᱟᱞᱮ ᱟᱹᱛᱩ ᱨᱮᱫᱚ ᱯᱷᱩᱴᱵᱚᱞ ᱜᱮ ᱮᱠᱢᱟᱛᱨᱚ ᱜᱟᱛᱮᱜ ᱠᱟᱱ ᱛᱟᱸᱦᱮᱜ ᱞᱮ ᱡᱚᱛᱚ ᱦᱚᱲ ᱥᱟᱶᱛᱮ ᱟᱨ ᱮᱴᱟᱜ ᱫᱚ ᱥᱮᱨᱚᱠᱚᱢ ᱫᱚ ᱵᱟᱞᱮ ᱜᱟᱛᱮᱜ ᱠᱟᱱ ᱛᱟᱸᱦᱮᱱᱟ ᱚᱱᱟᱛᱮ ᱯᱷᱩᱴᱵᱚᱞ ᱜᱮ ᱟᱸᱰᱤ ᱟᱸᱴᱤᱧ ᱠᱩᱭᱟᱜᱼᱟ ᱯᱷᱩᱴᱵᱚᱞ ᱜᱟᱛᱮ ᱞᱮᱱᱠᱷᱟᱱ ᱥᱮᱛᱟᱜ ᱵᱮᱞᱟ ᱯᱷᱩᱴᱵᱚᱞ ᱜᱟᱛᱮᱜ ᱞᱮᱱᱠᱷᱟᱱ ᱫᱚ ᱮᱠᱫᱚᱢ ᱯᱩᱨᱟᱹ ᱢᱟᱭᱤᱱᱰ ᱯᱷᱮᱨᱮᱥ ᱩᱛᱟᱹᱨᱚᱜ ᱛᱟᱢᱟ ᱟᱨ ᱥᱚᱨᱤᱨ ᱦᱚᱸ ᱴᱷᱤᱠ ᱛᱟᱸᱦᱮᱱᱢ ᱛᱟᱢᱟ ᱠᱳᱱᱳ ᱨᱩᱣᱟᱹ ᱦᱟᱹᱥᱩ ᱵᱟᱝ ᱛᱟᱸᱦᱮᱱ ᱛᱟᱢᱟ ᱪᱮᱫ ᱦᱚᱸ ᱵᱟᱝ ᱛᱟᱸᱦᱮᱱ ᱛᱟᱢᱟ ᱟᱢ ᱥᱮᱛᱟᱜ ᱟᱹᱭᱩᱵ ᱯᱷᱩᱴᱵᱚᱞ ᱠᱷᱮᱞᱢᱮ ᱟᱨ ᱠᱳᱱᱳ ᱨᱟᱱ ᱦᱚᱸ ᱵᱟᱝ ᱡᱚᱢ ᱦᱩᱭᱩᱜ ᱛᱟᱢᱟ ᱠᱳᱱᱳ ᱨᱩᱣᱟᱹ ᱦᱟᱹᱥᱩ ᱦᱚᱸ ᱵᱟᱝ ᱛᱟᱸᱦᱮᱱ ᱛᱟᱢᱟ ᱚᱱᱟᱛᱮ ᱯᱷᱩᱴᱵᱚᱞ ᱠᱷᱮᱞᱫᱚ ᱟᱹᱰᱤ ᱜᱤᱧ ᱠᱩᱥᱤᱭᱟᱜᱼᱟ